ᱱᱚᱜᱼᱚᱸᱭ ᱡᱮ ᱪᱷᱩᱴᱤ ᱫᱤᱱᱨᱮ ᱫᱚ ᱜᱷᱟᱸᱨᱚᱡᱽᱨᱮᱱ ᱥᱮ ᱟᱵᱚ ᱡᱚᱛᱚ ᱥᱚᱝᱥᱟᱨ ᱨᱮᱱ ᱟᱭᱳᱼᱵᱟᱵᱟ ᱢᱮᱱᱠᱟᱛᱮᱫ ᱜᱤᱫᱽᱨᱟᱹ ᱯᱤᱫᱽᱨᱟᱹᱠᱚ ᱟᱛᱮᱫ ᱢᱤᱫᱴᱟᱜ ᱵᱚᱪᱷᱚᱨ ᱨᱮ ᱪᱷᱩᱴᱤᱵᱚᱱ ᱧᱟᱢᱟ ᱚᱱᱟ ᱪᱷᱩᱴᱤ ᱞᱮᱠᱟᱛᱮ ᱢᱤᱫ ᱫᱤᱱ ᱥᱮ ᱵᱟᱨᱫᱤᱱ ᱞᱟᱹᱜᱤᱫᱵᱚᱱ ᱚᱰᱳᱠᱚᱜᱼᱟ ᱠᱟᱹᱴᱤᱡ ᱫᱤᱥᱚᱢ ᱧᱮᱞ ᱪᱮᱫᱞᱮᱠᱟ ᱠᱚ ᱞᱟᱹᱭᱟ ᱯᱩᱨᱩᱞᱤᱭᱟᱹ ᱡᱮᱞᱟ ᱨᱮᱫᱚ ᱟᱡᱳᱫᱤᱭᱟ ᱵᱩᱨᱩ ᱠᱚᱛᱚᱠᱚ ᱦᱤᱡᱩᱜ ᱠᱟᱱᱟ ᱚᱱᱠᱟᱜᱮ ᱟᱞᱮᱫᱚ ᱟᱡᱳᱫᱤᱭᱟ ᱵᱩᱨᱩ ᱴᱚᱴᱷᱟᱨᱮᱱ ᱠᱟᱱᱟᱞᱮ ᱱᱚᱣᱟ ᱟᱥᱮᱯᱟᱥᱮ ᱠᱚᱨᱮᱱᱟᱜ ᱜᱮ ᱞᱮ ᱧᱮᱞᱟ ᱯᱩᱨᱩᱞᱤᱭᱟᱹ ᱡᱮᱞᱟ ᱵᱷᱤᱛᱤᱨ ᱨᱮ ᱦᱮᱱᱟᱜ ᱛᱟᱵᱚᱱᱟ ᱯᱟᱧᱪᱮᱛ ᱵᱩᱨᱩ ᱱᱚᱛᱮ ᱨᱮᱫᱚ ᱯᱟᱧᱪᱮᱛ ᱵᱩᱨᱩ ᱪᱟᱞᱟᱜᱞᱮ ᱨᱟᱹᱥᱠᱟᱹᱼᱟ ᱚᱱᱟᱞᱮᱠᱟᱛᱮ ᱪᱟᱞᱟᱣᱦᱚᱸ ᱞᱮ ᱪᱟᱞᱟᱣ ᱠᱟᱱᱟ ᱟᱨᱦᱚᱸᱞᱮ ᱪᱟᱞᱟᱣ ᱵᱟᱲᱟᱜ ᱜᱮᱭᱟ ᱪᱷᱩᱴᱤᱠᱚ ᱞᱮ ᱧᱟᱢ ᱨᱮᱫᱚ ᱟᱡᱳᱫᱤᱭᱟ ᱵᱩᱨᱩ ᱦᱚᱸ ᱚᱠᱚᱭᱴᱟᱜ ᱜᱤᱫᱽᱨᱟ ᱵᱟᱭ ᱧᱮᱞ ᱟᱠᱟᱫᱟ ᱚᱠᱚᱭᱫᱚᱭ ᱢᱮᱱ ᱞᱟᱜᱤᱫᱚᱼᱟᱭ ᱡᱮ ᱤᱧᱫᱚ ᱛᱮᱦᱮᱧᱝᱪᱚ ᱜᱟᱯᱟᱪᱚᱝ ᱵᱟᱧ ᱛᱟᱦᱮᱱ ᱛᱚ ᱧᱮᱞᱠᱟᱜᱼᱟ ᱚᱱᱠᱟ ᱞᱮᱠᱟᱛᱮ ᱟᱡᱳᱫᱤᱭᱟ ᱵᱩᱨᱩᱦᱚᱸ ᱞᱮ ᱧᱮᱞ ᱜᱮᱭᱟ ᱟᱹᱪᱩᱨᱚᱜ ᱜᱮᱭᱟᱞᱮ ᱯᱟᱧᱪᱮᱛᱦᱚᱸ ᱞᱮ ᱥᱮᱱ ᱦᱮᱡᱩᱜ ᱜᱮᱭᱟ ᱪᱷᱩᱴᱤᱞᱮ ᱧᱟᱢ ᱨᱮᱫᱚ ᱚᱱᱟ ᱞᱮᱠᱟᱛᱮ ᱪᱷᱩᱴᱤ ᱧᱟᱢᱨᱮ ᱥᱮᱱᱚᱜ ᱟᱞᱮ ᱠᱩᱥᱤ ᱨᱟᱹᱥᱠᱟᱹᱞᱮ ᱵᱩᱡᱟ ᱟᱫᱚᱞᱮ ᱚᱱᱛᱮᱱᱟᱜ ᱯᱩᱨᱤᱵᱮᱥᱠᱚ ᱟᱪᱟᱨᱼᱵᱮᱣᱦᱟᱨᱠᱚ ᱟᱡᱚᱢ ᱟᱹᱜᱩ ᱢᱮᱫᱛᱮ ᱧᱮᱞ ᱟᱹᱜᱩ ᱚᱱᱟ ᱞᱮᱠᱟᱛᱮ ᱟᱹᱰᱤ ᱠᱩᱥᱤᱜᱮ ᱞᱮ ᱵᱩᱡᱟ